ᱤᱧ ᱠᱩᱥᱤᱭᱟᱜ ᱠᱷᱮᱞ ᱫᱚ ᱦᱩᱭᱩᱜ ᱠᱟᱱᱟ ᱯᱷᱩᱴᱵᱚᱞ ᱟᱨ ᱤᱧ ᱫᱚ ᱱᱚᱣᱟ ᱠᱟᱨᱚᱱ ᱛᱮᱜᱮᱧ ᱠᱩᱥᱤᱭᱟᱜᱼᱟ ᱯᱷᱩᱴᱵᱚᱞ ᱠᱷᱮᱞᱨᱮ ᱤᱧ ᱨᱟᱹᱥᱠᱟᱹ ᱢᱮᱱᱟᱜ ᱛᱤᱧᱟᱹ ᱟᱨ ᱟᱹᱰᱤᱜᱟᱱ ᱜᱟᱛᱮ ᱠᱚ ᱢᱩᱫᱽᱨᱮ ᱠᱷᱮᱞ ᱦᱩᱭᱩᱜᱼᱟ ᱠᱷᱮᱞ ᱞᱮᱠᱷᱟᱱ ᱚᱱᱟ ᱦᱚᱲᱢᱚ ᱠᱚ ᱵᱷᱟᱜᱮ ᱛᱟᱦᱮᱱᱟ ᱱᱟᱯᱟᱭ ᱵᱩᱡᱷᱟᱹᱜᱼᱟ ᱫᱤᱱᱟᱹᱢ ᱫᱤᱱ ᱠᱷᱮᱞ ᱞᱮᱠᱷᱟᱱ ᱫᱚ ᱟᱹᱰᱤᱜᱮ ᱢᱚᱡᱟ ᱟᱨ ᱯᱷᱩᱴᱵᱚᱞ ᱠᱷᱮᱞ ᱫᱚ ᱜᱟᱛᱮ ᱠᱚ ᱢᱩᱫᱽᱨᱮ ᱡᱟᱦᱟᱸ ᱥᱮᱫ ᱜᱮ ᱢᱤᱫ ᱴᱮᱱ ᱴᱤᱢ ᱤᱫᱤ ᱠᱟᱛᱮ ᱛᱟᱦᱮᱱᱟ ᱛᱚ ᱛᱚ ᱡᱟᱦᱟᱸ ᱥᱮᱜ ᱜᱮ ᱠᱷᱮᱞ ᱚᱠᱟ ᱠᱚᱨᱮᱜ ᱦᱩᱭᱩᱜᱼᱟ ᱚᱱᱟ ᱠᱚᱨᱮᱢ ᱪᱟᱞᱟᱣ ᱫᱟᱲᱮᱜᱼᱟ ᱟᱨ ᱚᱸᱰᱮᱢ ᱫᱟᱲᱮ ᱞᱮᱱᱠᱷᱟᱱ ᱦᱚᱸ ᱯᱨᱟᱭᱤᱡᱽ ᱠᱚᱢ ᱧᱟᱢᱟ ᱟᱨ ᱥᱟᱴᱚᱯᱷᱤᱠᱮᱴ ᱠᱚᱦᱚᱸ ᱠᱚ ᱮᱢᱚᱜᱼᱟ ᱟᱹᱰᱤ ᱨᱟᱹᱥᱠᱟᱹ ᱵᱩᱡᱷᱟᱹᱜᱼᱟ ᱚᱱᱟ ᱠᱷᱟᱹᱛᱤᱨ ᱜᱮ ᱤᱧ ᱫᱚ ᱯᱷᱩᱴᱵᱚᱞ ᱠᱷᱮᱞᱤᱧ ᱠᱩᱥᱤᱭᱟᱜ ᱜᱮᱭᱟ